ᱟᱞᱮᱭᱟᱜ ᱡᱚᱢᱟᱜ ᱫᱚ ᱠᱷᱟᱹᱡᱟᱹᱲᱤ ᱠᱷᱟᱹᱡᱟᱹᱲᱤ ᱞᱮ ᱡᱚᱢᱟ ᱛᱟᱨᱯᱚᱨᱮ ᱤᱱᱟᱹ ᱠᱟᱛᱮᱫ ᱫᱚ ᱢᱟᱱᱮ ᱟᱞᱩᱞᱮ ᱵᱟᱯᱷᱟᱣᱟ ᱟᱞᱩ ᱵᱟᱯᱷᱟᱣ ᱠᱟᱛᱮᱫ ᱥᱟᱞᱟᱭᱟᱞᱮ ᱥᱟᱞᱟ ᱠᱟᱛᱮᱫ ᱯᱮᱸᱭᱟᱡ ᱢᱟᱨᱤᱡ ᱵᱩᱞᱩᱝ ᱥᱩᱱᱩᱢ ᱚᱱᱟ ᱠᱚ ᱞᱟᱜᱟᱣ ᱠᱟᱛᱮᱫᱚᱱᱟ ᱛᱟᱯᱚᱨᱮ ᱟᱞᱩ ᱥᱤᱯᱤ ᱵᱮᱱᱟᱣ ᱠᱮᱫ ᱜᱮᱞᱮ ᱟᱫᱚ ᱚᱱᱟ ᱥᱟᱶᱛᱮ ᱫᱟᱠᱟ ᱞᱮ ᱡᱚᱢ ᱠᱮᱫ ᱜᱮ